ᱤᱧᱤᱧ ᱢᱚᱱᱮᱭᱟ ᱡᱮ ᱤᱥᱠᱩᱞ ᱠᱚᱨᱮᱫ ᱟᱨᱦᱚᱸ ᱵᱨᱤᱛᱛᱤ ᱞᱮᱠᱟᱱ ᱥᱮᱪᱮᱫ ᱡᱮᱞᱮᱠᱟ ᱠᱟᱴ ᱢᱤᱥᱛᱨᱤ ᱱᱟᱹᱭ ᱨᱮᱭᱟᱜ ᱠᱷᱟᱹᱫᱽᱨᱤᱡ ᱡᱚᱠᱷᱟ ᱜᱮᱰᱮ ᱥᱤᱞᱟᱹᱭ ᱥᱤᱢ ᱟᱹᱥᱩᱞ ᱡᱤᱭᱟᱹᱞᱤ ᱟᱹᱥᱩᱞ ᱥᱮᱬᱟ ᱞᱟᱹᱠᱛᱤᱜ ᱠᱟᱱᱟ ᱪᱮᱫᱟᱜ ᱥᱮ ᱤᱱᱠᱟᱹ ᱯᱟᱲᱦᱟᱣ ᱠᱟᱛᱮᱫ ᱦᱚᱸ ᱡᱮ ᱪᱟᱹᱠᱨᱤ ᱵᱷᱚᱨᱥᱟ ᱨᱮᱵᱚᱱ ᱛᱟᱦᱮᱸ ᱞᱮᱱᱠᱷᱟᱱ ᱦᱚᱸ ᱟᱵᱚᱣᱟᱜ ᱥᱚᱝᱥᱟᱨ ᱵᱟᱭ ᱪᱟᱞᱟᱜᱼᱟ ᱡᱟᱦᱟᱸ ᱛᱮᱦᱮᱧ ᱜᱟᱯᱟ ᱱᱚᱣᱟ ᱥᱚᱢᱚᱭ ᱨᱮ ᱡᱮ ᱱᱤᱭᱟᱹ ᱢᱤᱫᱴᱮᱱ ᱩᱭᱦᱟᱹᱨ ᱠᱟᱛᱮᱫ ᱡᱮ ᱪᱟᱹᱠᱨᱤ ᱯᱟᱲᱦᱟᱣ ᱠᱟᱛᱮᱫ ᱧᱟᱢᱚᱜᱼᱟ ᱥᱮ ᱧᱟᱢᱚᱜ ᱜᱮᱭᱟ ᱚᱱᱠᱟ ᱦᱚᱸ ᱚᱱᱟ ᱪᱮᱛᱟᱱ ᱨᱮ ᱟᱥᱟ ᱞᱮᱱᱠᱷᱟᱱ ᱦᱚᱸ ᱵᱟᱭ ᱜᱟᱱᱚᱜᱼᱟ ᱡᱟᱦᱟᱸ ᱞᱮᱠᱟ ᱥᱚᱨᱠᱟᱨ ᱯᱟᱦᱴᱟ ᱠᱷᱚᱱ ᱦᱚᱸ ᱟᱭᱢᱟ ᱞᱮᱠᱟᱱ ᱥᱩᱵᱤᱫᱟ ᱥᱮ ᱜᱚᱲᱚ ᱥᱚᱯᱚᱦᱚᱫ ᱦᱚᱸ ᱧᱟᱢᱚᱜ ᱠᱟᱱᱟ ᱥᱚᱨᱠᱟᱨ ᱯᱟᱦᱴᱟ ᱥᱮᱫ ᱠᱷᱚᱱᱟᱜ ᱦᱚᱸ ᱡᱤᱵᱽᱼᱡᱤᱭᱟᱹᱞᱤ ᱟᱹᱥᱩᱞ ᱞᱟᱹᱜᱤᱫ ᱜᱚᱲᱚ ᱜᱚᱯᱚᱲᱚ ᱥᱮ ᱡᱤᱵᱽᱼᱡᱤᱭᱟᱹᱞᱤ ᱠᱚ ᱠᱤᱨᱤᱧ ᱠᱟᱛᱮᱫ ᱦᱚᱸ ᱠᱚ ᱮᱢᱟ ᱵᱚᱱ ᱠᱟᱱ ᱜᱮᱭᱟ ᱚᱱᱟ ᱠᱚ ᱥᱮ ᱩᱱᱠᱩ ᱟᱹᱥᱩᱞ ᱠᱟᱛᱮᱫ ᱦᱚᱸ ᱟᱵᱚ ᱵᱚᱱ ᱟᱵᱚᱣᱟᱜ ᱡᱟᱦᱟᱸ ᱞᱟᱹᱛᱤᱭᱟᱱ ᱡᱚᱢᱼᱧᱩ ᱥᱮ ᱦᱚᱨᱚᱜ ᱵᱟᱸᱫᱮ ᱥᱮ ᱟᱨ ᱦᱚᱸ ᱟᱭᱢᱟ ᱞᱮᱠᱟᱱᱟᱜ ᱫᱚᱨᱠᱟᱨᱟᱜ ᱡᱤᱱᱤᱥ ᱠᱚᱵᱚᱱ ᱦᱟᱛᱟᱣ ᱫᱟᱲᱮᱭᱟᱜᱼᱟ